ᱢᱟᱱᱮ ᱟᱲᱟᱝᱫᱚ ᱟᱵᱚᱣᱟᱜ ᱱᱚᱣᱟ ᱵᱷᱟᱨᱚᱛᱨᱮ

ᱩᱱ ᱢᱟᱲᱟᱝ ᱚᱠᱛᱚᱫᱚ ᱢᱟᱱᱮ ᱦᱤᱱᱫᱤ ᱩᱲᱤᱭᱟᱹ ᱩᱱᱠᱚ ᱠᱚᱣᱟᱜ ᱜᱮ ᱛᱟᱦᱮᱸᱠᱟᱱᱟ ᱟᱵᱚ ᱟᱫᱤᱵᱟᱥᱤ ᱠᱚᱣᱟᱜᱫᱚ ᱵᱟᱭ ᱛᱟᱦᱮᱸᱠᱟᱱᱟ

ᱟᱵᱚ ᱫᱚ ᱡᱟᱦᱟᱸ ᱛᱤᱱᱟᱹᱜ ᱜᱮᱵᱚᱱ ᱨᱟᱹᱥᱠᱟᱹᱭᱟ ᱢᱟᱱᱮ ᱟᱵᱚᱫᱚ ᱛᱩᱢᱫᱟᱜ ᱴᱟᱢᱟᱠᱛᱮ ᱵᱟᱯᱞᱟᱼᱵᱤᱦᱟᱹ ᱥᱮ ᱞᱟᱜᱽᱬᱮ ᱮᱱᱮᱡ ᱥᱚᱦᱨᱟᱭ ᱠᱚᱨᱮ ᱵᱟᱦᱟ ᱠᱚᱨᱮ ᱚᱱᱟ ᱠᱚᱵᱚᱱ ᱮᱱᱮᱡ ᱛᱟᱦᱮᱸᱫᱚᱜᱼᱟ

ᱚᱱᱟᱨᱮ ᱚᱠᱚᱭᱠᱚ ᱥᱮᱨᱮᱧ ᱟᱠᱟᱫ ᱥᱮ ᱚᱠᱚᱭᱠᱚ ᱰᱷᱮᱨᱮᱢ ᱠᱩᱥᱤ ᱟᱠᱚᱣᱟ ᱚᱱᱟᱜᱮ ᱱᱚᱣᱟᱨᱮ ᱮᱱᱠᱷᱟᱱ ᱤᱧ ᱱᱚᱣᱟᱜᱮ ᱢᱤᱫᱴᱮᱡᱤᱧ ᱢᱮᱱᱟ ᱠᱤ ᱵᱚᱥᱮᱱ ᱢᱩᱨᱢᱩ ᱡᱟᱦᱟᱸᱭ ᱜᱮ ᱛᱟᱦᱮᱸ ᱠᱟᱱᱟᱭ ᱩᱱᱤᱫᱚ ᱥᱮᱨᱮᱧᱛᱟᱭ ᱥᱮ ᱟᱲᱟᱝᱛᱟᱭ ᱥᱮ ᱦᱤᱞᱟᱹᱣ ᱟᱛᱮᱫ ᱥᱮᱨᱮᱧᱟᱭ ᱥᱮ ᱡᱟᱦᱟᱱᱟᱜ

ᱫᱷᱟᱹᱨᱛᱤᱨᱮ ᱵᱟᱹᱱᱩᱜᱮᱭᱟ ᱱᱤᱛᱚᱜ ᱵᱚᱸᱜᱟ ᱟᱠᱟᱱᱟ ᱢᱮᱱᱠᱷᱟᱱ ᱩᱱᱤᱭᱟᱜ ᱥᱮᱨᱮᱧ ᱥᱮ ᱟᱲᱟᱝ ᱥᱮ ᱨᱚᱲᱛᱟᱭ